ᱱᱚᱣᱟ ᱮᱨᱤᱭᱟ ᱨᱮᱱᱟᱜ ᱵᱚᱞ ᱮᱱᱮᱡ ᱜᱮ ᱵᱤᱥᱛᱤ ᱦᱩᱭᱩᱜᱼᱟ ᱟᱞᱮ ᱢᱤᱫᱴᱟᱱ ᱡᱟᱭᱜᱟ ᱢᱮᱱᱟᱜᱼᱟ ᱚᱱᱟ ᱡᱟᱭᱜᱟ ᱨᱮ ᱟᱭᱢᱟ ᱡᱟᱭᱜᱟ ᱨᱮᱱ ᱠᱷᱮᱞ ᱯᱟᱹᱴᱤ ᱠᱚ ᱦᱮᱡᱞᱮᱱᱟ ᱛᱚ ᱠᱚ ᱡᱟᱛᱛᱨᱟ ᱦᱩᱭᱩᱜᱼᱟ ᱱᱚᱸᱰᱮ ᱨᱟᱹᱠᱷᱤ ᱯᱩᱨᱱᱤᱢᱟ ᱛᱟᱦᱮᱸ ᱠᱟᱱᱟ ᱟᱫᱚ ᱚᱱᱟᱜᱮ ᱢᱤᱫ ᱫᱤᱱ ᱠᱚ ᱛᱟᱦᱮᱸᱠᱟᱱ ᱛᱟᱦᱮᱸᱫ ᱦᱟᱸᱰᱮ ᱱᱟᱰᱮᱱ ᱠᱚ ᱦᱚᱲᱟᱜ ᱛᱳ ᱟᱹᱰᱤ ᱵᱮᱥ ᱮᱱᱮᱡ ᱠᱟᱛᱮᱫ ᱠᱚ ᱦᱟᱛᱟᱣ ᱠᱟᱜᱼᱟ ᱩᱱᱠᱩ ᱫᱚ ᱟᱵᱚ ᱱᱤᱭᱟᱹ ᱮᱨᱤᱭᱟ ᱠᱚᱨᱮᱱ ᱠᱚᱲᱟᱜᱮ ᱦᱟᱸᱰᱮ ᱱᱟᱸᱰᱮ ᱢᱮᱥᱟ ᱱᱤᱛᱳᱜ ᱵᱚᱱ ᱢᱤᱫᱴᱟᱱ ᱟᱹᱛᱩ ᱨᱮᱢᱟ ᱵᱟᱠᱚ ᱮᱱᱮᱡ ᱫᱟᱲᱮᱭᱟᱜ ᱠᱟᱱᱟ ᱟᱫᱚ ᱱᱚᱸᱰᱮ ᱛᱟᱦᱮᱸ ᱠᱟᱱᱟ ᱨᱟᱡᱟ ᱵᱟᱥᱟ ᱨᱮᱱ ᱠᱚᱲᱟ ᱠᱟᱱᱟ ᱠᱚ ᱛᱚ ᱩᱱᱠᱩ ᱪᱟᱢᱯᱤᱭᱟᱱᱥᱤᱯ ᱠᱚ ᱦᱩᱭ ᱟᱠᱟᱱᱟ ᱟᱨ ᱱᱮᱥᱚᱜ ᱫᱚ ᱟᱵᱚ ᱚᱲᱟᱜ ᱨᱮ ᱩᱱᱠᱩ ᱠᱚ ᱤᱫᱤ ᱟᱠᱟᱫ ᱫᱚ ᱟᱨ ᱚᱱᱟ ᱨᱮᱱᱟᱜ ᱦᱤᱥᱟᱹᱵᱽᱛᱮ ᱩᱱᱤ ᱢᱮᱱᱟᱭᱟ ᱡᱮ ᱟᱠᱚ ᱨᱮᱱ ᱩᱱᱠᱩ ᱟᱹᱰᱤ ᱵᱮᱥ ᱠᱚ ᱮᱱᱮᱡ ᱠᱟᱱᱟ ᱚᱵᱚᱥᱥᱚ ᱠᱚᱲᱟ ᱟᱹᱰᱤ ᱵᱮᱥᱤᱧ ᱠᱩᱥᱤᱭᱟᱜ ᱠᱚᱣᱟ ᱤᱱᱟᱹᱜᱮ ᱟᱞᱮ ᱮᱨᱤᱭᱟ ᱨᱮᱦᱚᱸ ᱤᱭᱟᱹ ᱵᱮᱥᱤ ᱛᱟᱵᱚᱱ ᱦᱩᱭᱩᱜᱼᱟ ᱟᱨ ᱢᱤᱫᱴᱟᱱ ᱡᱟᱭᱜᱟ ᱠᱚᱨᱮ ᱫᱚ ᱦᱩᱭᱩᱜ ᱠᱟᱱᱟ ᱟᱵᱚ ᱞᱟᱜᱽᱬᱮ ᱮᱱᱮᱡ ᱠᱟᱱᱟ ᱠᱚ ᱵᱮᱥᱤ ᱚᱸᱰᱮᱦᱚᱸ ᱱᱤᱭᱟᱹ ᱫᱷᱟᱨᱟ ᱫᱷᱟᱹᱨᱤ ᱫᱚ ᱟᱵᱚ ᱟᱹᱛᱩᱨᱮᱱ ᱠᱚ ᱤᱭᱟᱹᱜ ᱠᱟᱱᱟ ᱩᱱᱠᱩ ᱫᱚ ᱦᱳᱢ ᱴᱤᱢ ᱠᱟᱱᱟ ᱠᱚ ᱟᱵᱚ ᱵᱟᱝᱠᱤ ᱠᱚᱲᱟ ᱠᱚ ᱠᱟᱱᱟ ᱠᱚ ᱵᱤᱴᱤᱥ ᱩᱱᱠᱩ ᱠᱚᱲᱟ ᱠᱚ ᱠᱚ ᱱᱤᱭᱟᱹ ᱮᱨᱤᱭᱟ ᱨᱮᱫᱚ ᱡᱚᱛᱚ ᱠᱷᱚᱱ ᱠᱚ ᱦᱟᱭᱮᱥᱴᱚᱜ ᱠᱟᱱᱟ